ᱟᱵᱚᱣᱟᱜ ᱫᱷᱚᱨᱚᱢ ᱫᱚ ᱥᱟᱹᱨᱤ ᱫᱷᱚᱨᱚᱢ ᱠᱟᱱ ᱛᱟᱵᱚᱱᱟ ᱚᱱᱟ ᱫᱷᱚᱨᱚᱢ ᱨᱮᱫᱚ ᱟᱭᱢᱟ ᱨᱚᱠᱚᱢ ᱱᱤᱭᱚᱢ ᱠᱟᱹᱱᱩᱱ ᱛᱟᱦᱮᱱ ᱛᱟᱵᱚᱱ ᱜᱮᱭᱟ ᱥᱟᱹᱨᱤ ᱫᱷᱚᱨᱚᱢ ᱨᱮᱱᱟᱜ ᱟᱭᱢᱟ ᱱᱟᱜᱟᱢ ᱢᱮᱱᱟᱜᱼᱟ ᱡᱮᱢᱚᱱ ᱟᱵᱚ ᱫᱷᱚᱨᱚᱢ ᱨᱮᱫᱚ ᱡᱟᱦᱟᱭ ᱜᱤᱫᱽᱨᱟᱹ ᱠᱚᱠᱚ ᱦᱩᱭᱩᱜ ᱛᱟᱠᱚᱣᱟ ᱩᱱᱠᱩ ᱜᱤᱫᱽᱨᱟᱹ ᱦᱩᱭ ᱯᱚᱨ ᱟᱵᱚᱫᱚ ᱚᱱᱟ ᱚᱲᱟᱜ ᱫᱚ ᱵᱟᱵᱚᱱ ᱪᱟᱞᱟᱜᱼᱟ ᱢᱮᱱᱟᱵᱚᱱ ᱪᱷᱩᱛᱜᱮᱭᱟ ᱚᱱᱟ ᱪᱷᱩᱛ ᱢᱮᱴᱟᱣ ᱠᱷᱟᱹᱛᱤᱨᱯᱮ ᱫᱤᱱ ᱵᱟᱝ ᱠᱷᱟᱱ ᱢᱚᱬᱮ ᱫᱤᱱ ᱯᱚᱨ ᱟᱵᱚ ᱟᱛᱳ ᱢᱚᱬᱮ ᱦᱚᱲ ᱦᱚᱦᱚ ᱠᱟᱛᱮᱫ ᱵᱟᱝᱠᱷᱟᱱ ᱴᱚᱞᱟ ᱯᱟᱲᱟᱨᱮᱱ ᱦᱚᱲ ᱚᱦᱚ ᱠᱟᱛᱮᱫ ᱚᱱᱟ ᱪᱷᱩᱛ ᱢᱮᱴᱟᱣ ᱞᱟᱹᱜᱤᱫ ᱵᱚᱱ ᱱᱤᱢ ᱫᱟᱜ ᱢᱟᱺᱰᱤᱭᱟ ᱚᱱᱟ ᱱᱤᱢ ᱫᱟᱜ ᱢᱟᱺᱰᱤ ᱠᱷᱟᱹᱛᱤᱨ ᱩᱱᱠᱩ ᱴᱚᱞᱟ ᱯᱟᱸᱪᱡᱚᱱᱟ ᱦᱮᱡ ᱠᱟᱛᱮᱫ ᱩᱱᱤ ᱜᱤᱫᱽᱨᱟᱹᱣᱟᱜ ᱧᱩᱛᱩᱢ ᱠᱯ ᱜᱟᱱᱦᱟᱭᱟ ᱚᱱᱟ ᱧᱩᱛᱩᱢ ᱜᱟᱱᱦᱟᱯᱚᱨ ᱩᱱᱤ ᱜᱤᱫᱽᱨᱟᱹ ᱫᱚ ᱤᱱᱟᱹ ᱧᱩᱛᱩᱢ ᱛᱮᱜᱮ ᱯᱚᱨᱤᱪᱚᱭ ᱛᱟᱦᱮᱱ ᱛᱟᱭᱟ ᱟᱵᱟᱨ ᱡᱮᱢᱚᱱ ᱟᱵᱚ ᱵᱟᱯᱞᱟ ᱵᱷᱟᱸᱰᱟᱱ ᱠᱚᱨᱮ ᱟᱭᱢᱟ ᱨᱚᱠᱚᱢ ᱱᱤᱭᱚᱢ ᱛᱟᱦᱮᱱᱟ ᱥᱟᱹᱨᱤ ᱫᱷᱚᱨᱚᱢ ᱨᱮᱫᱚ ᱟᱭᱢᱟ ᱜᱟᱱ ᱯᱚᱨᱚᱵ ᱢᱮᱱᱟᱜᱼᱟ ᱚᱱᱟ ᱯᱚᱨᱚᱵ ᱢᱚᱫᱽᱫᱷᱮ ᱨᱮ ᱥᱚᱦᱚᱨᱟᱭ ᱯᱚᱨᱚᱵ ᱛᱟᱵᱚᱱ ᱡᱟᱞᱮ ᱯᱚᱨᱚᱵ ᱛᱟᱵᱚᱱ ᱛᱨᱤᱥᱮ ᱡᱩᱱ ᱚᱱᱠᱟᱜᱮ ᱟᱭᱢᱟ ᱜᱟᱱ ᱯᱚᱨᱚᱵ ᱢᱮᱱᱟᱜ ᱛᱟᱵᱚᱱᱟ